ᱡᱚᱦᱟᱨᱜᱮ ᱤᱧ ᱥᱚᱦᱟᱨᱚᱭ ᱢᱳᱬ ᱠᱷᱚᱱ ᱤᱧ ᱢᱮᱱ ᱮᱫᱟ ᱟᱢᱠᱤ ᱨᱟᱢᱯᱩᱨ ᱨᱮᱱ ᱴᱳᱴᱳ ᱵᱟᱞᱟ ᱠᱟᱱᱟᱢ ᱴᱳᱴᱳ ᱰᱨᱟᱭᱵᱷᱟᱨ ᱠᱟᱱᱟᱢ ᱯᱟᱹᱦᱤᱞ ᱨᱮ ᱟᱭᱢᱟ ᱟᱭᱢᱟ ᱥᱟᱨᱦᱟᱣ ᱤᱧ ᱢᱮᱛᱟᱣᱟᱢ ᱠᱟᱱᱟ ᱪᱮᱫᱟᱜ ᱡᱮ ᱦᱚᱞᱟ ᱧᱩᱦᱩᱢ ᱵᱮᱞᱟ ᱟᱹᱜᱩ ᱥᱮᱴᱮᱨ ᱦᱚᱴᱚ ᱠᱟᱜ ᱞᱮᱭᱟ ᱟᱞᱮ ᱚᱲᱟᱜ ᱫᱷᱟᱹᱨᱤᱡ ᱛᱮ ᱜᱤᱫᱽᱨᱟᱹ ᱠᱚ ᱱᱤᱭᱟᱹ ᱚᱱᱟᱛᱮ ᱟᱭᱢᱟ ᱟᱭᱢᱟ ᱥᱟᱨᱦᱟᱣ ᱟᱢ ᱵᱟᱞᱮ ᱧᱟᱢ ᱞᱮᱢᱠᱷᱟᱱ ᱯᱟᱥᱮᱡ ᱜᱟᱹᱰᱤ ᱦᱚᱸ ᱵᱟᱞᱮ ᱧᱟᱢ ᱠᱮᱭᱟ ᱮᱴᱟᱜ ᱜᱟᱹᱰᱤ ᱵᱟᱞᱟᱦᱚᱸ ᱵᱟᱠᱚ ᱦᱮᱡ ᱞᱟᱹᱜᱤᱫᱚᱜ ᱠᱟᱱᱟ ᱴᱳᱴᱳ ᱵᱟᱞᱟ ᱦᱚᱸ ᱵᱟᱠᱚ ᱦᱮᱡ ᱞᱟᱹᱜᱤᱫᱚᱜ ᱠᱟᱱᱟ ᱟᱨ ᱜᱤᱫᱽᱨᱟᱹ ᱱᱤᱭᱮ ᱵᱮᱜᱽ ᱠᱚ ᱱᱤᱭᱮ ᱪᱤᱠᱟᱹ ᱛᱮᱞᱮ ᱦᱮᱡ ᱠᱚᱜᱼᱟ ᱟᱹᱭᱩᱵ ᱵᱮᱞᱟ ᱚᱱᱟᱛᱮ ᱟᱭᱢᱟ ᱟᱭᱢᱟ ᱥᱟᱨᱦᱟᱣ ᱟᱨ ᱯᱚᱭᱥᱟ ᱠᱚᱦᱚᱸ ᱟᱭᱢᱟ ᱵᱟᱢ ᱦᱟᱛᱟᱣ ᱞᱮᱫ ᱛᱟᱞᱮᱭᱟ ᱟᱨ ᱟᱹᱭᱩᱵ ᱵᱮᱞᱟ ᱟᱭᱢᱟ ᱧᱤᱫᱟᱹᱭᱮᱱᱟ ᱦᱚᱨ ᱵᱤᱨ ᱨᱮ ᱦᱟᱱᱟᱠᱚ ᱱᱤᱭᱟᱹ ᱠᱚ ᱯᱨᱚᱵᱞᱮᱢ ᱦᱩᱭ ᱫᱟᱲᱮ ᱠᱚᱜᱼᱟ ᱡᱷᱟᱢᱮᱞᱟ ᱦᱩᱭ ᱫᱟᱲᱮ ᱠᱚᱜᱼᱟ ᱟᱨ ᱴᱟᱠᱟ ᱯᱚᱭᱥᱟ ᱦᱚᱸ ᱥᱚᱨᱴ ᱜᱮᱛᱟ ᱞᱮᱭᱟ ᱯᱚᱭᱥᱟ ᱠᱚᱦᱚᱸ ᱰᱷᱮᱨ ᱠᱚ ᱦᱟᱛᱟᱣ ᱫᱟᱲᱮ ᱠᱮᱭᱟ ᱮᱴᱟᱜ ᱜᱟᱹᱰᱤ ᱵᱟᱞᱟ ᱟᱢ ᱠᱚᱢ ᱜᱮᱢ ᱦᱟᱛᱟᱣ ᱠᱮᱫ ᱛᱟᱞᱮᱭᱟ ᱚᱱᱟᱛᱮ ᱟᱭᱢᱟ ᱟᱭᱢᱟ ᱥᱟᱨᱦᱟᱣ